ᱥᱚᱨᱠᱟᱨ ᱱᱤᱛᱚᱜ ᱡᱟᱦᱟᱸ ᱟᱹᱛᱳ ᱥᱠᱩᱞ ᱠᱚᱨᱮᱱᱟᱜ ᱜᱤᱫᱽᱨᱟᱹ ᱞᱟᱹᱜᱤᱫ ᱟᱭᱢᱟ ᱠᱤᱪᱷᱩ ᱡᱚᱢ ᱧᱩ ᱨᱮᱭᱟᱜ ᱵᱮᱵᱚᱥᱛᱷᱟ ᱟᱠᱟᱫᱟ ᱡᱮᱴᱟ ᱢᱤᱫ ᱴᱤᱱ ᱯᱨᱚᱛᱤᱫᱤᱱ ᱫᱟᱠᱟ ᱩᱛᱩ ᱡᱚᱢ ᱦᱚᱪᱚ ᱦᱳᱭᱳᱜ ᱠᱟᱱᱟ ᱜᱤᱫᱽᱨᱟᱹ ᱠᱚ ᱚᱱᱟᱜᱮ ᱥᱚᱨᱠᱟᱨ ᱡᱷᱚᱛᱚ ᱠᱤᱪᱷᱩ ᱵᱮᱵᱚᱥᱛᱷᱟ ᱟᱠᱟᱫᱟ ᱚᱱᱟᱜᱮ